ᱟᱫᱷᱟᱨ ᱵᱮᱱᱟᱣ ᱨᱮᱱᱟᱜ ᱱᱤᱛᱚᱜ ᱡᱟᱹᱨᱩᱲ ᱠᱟᱱᱟ ᱛᱳ ᱱᱚᱣᱟ ᱠᱚ ᱫᱤᱥ ᱦᱩᱫᱤᱥ ᱵᱟᱲᱟᱭ ᱵᱩᱡᱷᱟᱹᱣ ᱞᱟᱹᱜᱤᱫᱛᱮ ᱟᱛᱳᱼᱴᱚᱞᱟ ᱵᱟᱝ ᱥᱩᱨᱼᱥᱩᱯᱩᱨ ᱠᱚᱨᱮ ᱡᱟᱦᱟᱸ ᱛᱤᱱᱟᱹᱜ ᱟᱭᱢᱟ ᱥᱤᱠᱠᱷᱤᱛ ᱠᱚᱲᱟ ᱠᱩᱲᱤ ᱠᱚ ᱢᱮᱱᱟᱜ ᱟᱠᱟᱫ ᱠᱚᱣᱟ ᱛᱳ ᱩᱱᱠᱩ ᱴᱷᱮᱱ ᱠᱷᱚᱱ ᱵᱟᱰᱟᱭ ᱵᱩᱡᱷᱟᱹᱣ ᱠᱟᱛᱮᱫ ᱚᱠᱟᱨᱮ ᱵᱮᱱᱟᱜ ᱠᱟᱱ ᱚᱱᱟ ᱨᱮᱱᱟᱜ ᱫᱤᱥᱼᱦᱩᱫᱤᱥ ᱦᱟᱛᱟᱣ ᱦᱩᱭᱩᱜ ᱛᱤᱧᱟᱹ ᱮᱱᱛᱮ ᱚᱠᱛᱚ ᱱᱟᱹᱯᱤᱛᱨᱮ ᱩᱱᱠᱩ ᱥᱟᱶ ᱡᱳᱜᱟᱡᱳᱜᱽ ᱠᱟᱛᱮᱫ ᱩᱱᱠᱩ ᱴᱷᱮᱡ ᱠᱷᱚᱱ ᱫᱤᱥᱼᱦᱩᱫᱤᱥ ᱦᱟᱛᱟᱣ ᱠᱟᱛᱮᱫ ᱵᱮᱱᱟᱜ ᱨᱮᱱᱟᱜ ᱤᱧ ᱱᱤᱛ ᱛᱮ ᱴᱷᱤᱠ ᱚᱱᱟ ᱡᱟᱭᱜᱟ ᱛᱮ ᱪᱟᱞᱟᱣ ᱠᱟᱛᱮᱫ ᱴᱷᱤᱠ ᱵᱮᱱᱟᱣ ᱨᱮᱱᱟᱜ ᱫᱤᱥᱼᱦᱩᱫᱤᱥ ᱠᱚ ᱩᱫᱩᱜᱟᱹᱧ ᱛᱮ ᱴᱷᱤᱠ ᱵᱮᱱᱟᱜ ᱠᱟᱱ ᱡᱟᱭᱜᱟᱛᱮ ᱥᱮᱱ ᱠᱟᱛᱮᱫ ᱤᱧ ᱩᱱᱠᱩ ᱥᱟᱶ ᱡᱳᱜᱟᱡᱳᱜᱽ ᱠᱟᱛᱮᱫ ᱵᱮᱱᱟᱣ ᱨᱮᱱᱟᱜ ᱤᱧ ᱠᱩᱨᱩᱢᱩᱴᱩᱭᱟ ᱡᱟᱦᱟᱸ ᱚᱸᱰᱮ ᱟᱠᱚᱣᱟᱜ ᱛᱟᱞᱢᱟᱛᱮ ᱥᱮᱴᱮᱨ ᱠᱟᱛᱮᱫ ᱟᱠᱚᱜᱮ ᱚᱸᱰᱮ ᱪᱮᱫ ᱞᱮᱠᱟᱛᱮ ᱵᱮᱱᱟᱣ ᱪᱮᱫ ᱞᱮᱠᱟᱛᱮ ᱵᱟᱝ ᱚᱱᱟ ᱨᱮᱱᱟᱜ ᱫᱤᱥᱼᱦᱩᱫᱤᱥ ᱫᱚᱠᱚ ᱩᱫᱩᱜ ᱥᱚᱫᱚᱨᱟᱹᱹᱧᱟ ᱱᱚᱣᱟ ᱤᱫᱤ ᱠᱟᱛᱮᱫ ᱤᱧᱫᱚ ᱟᱹᱠᱤᱞ ᱟᱨ ᱜᱮᱭᱟᱱᱤᱧ ᱠᱷᱚᱡᱚᱜᱼᱟ ᱡᱮ ᱟᱭᱢᱟ ᱵᱟᱰᱟᱭ ᱟᱠᱟᱫ ᱦᱚᱲᱠᱚ ᱢᱩᱫᱽᱴᱷᱮᱡ ᱠᱷᱚᱱ ᱜᱮᱭᱟᱱ ᱟᱹᱠᱤᱞ ᱧᱟᱢ ᱠᱟᱛᱮᱫ ᱵᱮᱱᱟᱜ ᱠᱟᱱ ᱴᱚᱴᱷᱟ ᱠᱷᱚᱡᱽ ᱠᱟᱛᱮᱫ ᱥᱮᱱ ᱠᱟᱛᱮᱫ ᱤᱧ ᱵᱮᱱᱟᱣ ᱦᱚᱪᱚᱭᱟ ᱱᱚᱣᱟᱜᱮ ᱤᱧᱟᱹᱜ ᱫᱤᱥᱟᱹ ᱞᱟᱹᱜᱤᱫ ᱫᱤᱥᱼᱦᱩᱫᱤᱥ ᱨᱮᱱᱟᱜ ᱵᱟᱲᱟᱭ ᱵᱩᱡᱷᱟᱹᱣ ᱠᱟᱛᱮᱫ ᱵᱮᱱᱟᱣ ᱟᱠᱟᱱ ᱛᱟᱞᱢᱟᱛᱮ ᱥᱮᱴᱮᱨ ᱠᱟᱛᱮᱫ ᱵᱮᱱᱟᱣ ᱦᱚᱪᱚᱭᱟᱹᱧ